ᱦᱳᱭ ᱤᱧ ᱢᱚᱬᱮ ᱜᱚᱴᱮᱱ ᱡᱮᱜᱮᱛ ᱟᱹᱨᱤ ᱨᱮᱭᱟᱜ ᱧᱩᱛᱩᱢ ᱤᱧ ᱞᱟᱹᱭ ᱫᱟᱲᱮᱭᱟᱜᱼᱟ ᱢᱤᱫ ᱨᱮ ᱥᱤᱝᱜᱟᱯᱩᱨ ᱵᱟᱨ ᱫᱩᱵᱟᱭ ᱯᱮ ᱞᱚᱱᱰᱚᱱ ᱯᱩᱱ ᱤᱥᱛᱟᱢᱵᱩᱞ ᱢᱚᱬᱮ ᱯᱮᱨᱤᱥ